ᱦᱮᱞᱳ ᱚᱠᱚᱭᱮᱢ ᱞᱟᱹᱭ ᱮᱫᱟ ᱦᱮᱸ ᱞᱟᱹᱭ ᱢᱮ ᱪᱮᱫ ᱮᱢ ᱞᱟᱹᱭ ᱮᱫᱟ ᱯᱚᱥᱪᱷᱤᱢ ᱵᱚᱝᱜᱚ ᱨᱮᱫ ᱟᱹᱰᱤ ᱜᱟᱱ ᱧᱩᱛᱩᱢᱟᱱ ᱜᱚᱝᱠᱮ ᱠᱚ ᱢᱮᱱᱟᱜ ᱠᱚᱜᱮᱭᱟ ᱩᱱᱠᱩ ᱢᱩᱫᱨᱮ ᱥᱟᱫᱷᱩ ᱨᱟᱢᱪᱟᱸᱫ ᱢᱩᱨᱢᱩ ᱢᱚᱦᱟᱫᱮᱵ ᱦᱟᱸᱥᱫᱟ ᱠᱷᱮᱨᱣᱟᱞ ᱥᱚᱨᱮᱱ ᱟᱹᱰᱤ ᱜᱟᱱ ᱜᱚᱝᱠᱮ ᱠᱚ ᱢᱮᱱᱟᱜ ᱟᱠᱟᱫ ᱠᱚᱜᱮᱭᱟ ᱛᱚ ᱱᱩᱠᱩ ᱠᱚ ᱢᱩᱫᱨᱮ ᱥᱟᱫᱷᱩ ᱨᱟᱢᱪᱟᱸᱫ ᱢᱩᱨᱢᱩ ᱟᱹᱰᱤ ᱧᱩᱢᱟᱱᱤᱡ ᱜᱚᱝᱠᱮ ᱠᱟᱱ ᱜᱮᱭᱟᱭ ᱡᱟᱦᱟᱸᱭ ᱫᱚ ᱟᱭᱟᱜ ᱢᱤᱫᱴᱟᱱ ᱱᱤᱡᱮᱨᱟᱜ ᱪᱤᱠᱤᱭ ᱵᱮᱱᱟᱣ ᱟᱠᱟᱫ ᱛᱟᱦᱮᱸᱱᱟ ᱡᱟᱦᱟᱸ ᱨᱮᱱᱟᱜ ᱧᱩᱛᱩᱢ ᱫᱚ ᱦᱩᱭᱩᱜ ᱠᱟᱱᱟ ᱢᱚᱸᱡᱽ ᱫᱷᱟᱸᱫᱮᱨᱟᱜ ᱪᱤᱠᱤ ᱱᱚᱣᱟ ᱫᱚ ᱟᱡ ᱱᱤᱡᱮᱭ ᱵᱮᱱᱟᱣ ᱟᱠᱟᱰ ᱛᱟᱦᱮᱸᱱᱟ ᱟᱨ ᱱᱩᱭ ᱜᱚᱝᱠᱮ ᱫᱚ ᱟᱹᱰᱤ ᱜᱟᱱ ᱯᱩᱛᱷᱤ ᱠᱚᱸᱦᱚᱭ ᱚᱞ ᱟᱠᱟᱫᱟ ᱟᱨ ᱟᱹᱰᱤ ᱜᱟᱱ ᱚᱱᱚᱬᱦᱮᱸ ᱠᱚᱸᱦᱚᱭ ᱟᱞ ᱟᱠᱟᱫᱟ ᱱᱩᱭ ᱜᱚᱝᱠᱮ ᱟᱭᱟᱜ ᱡᱚᱢᱥᱤᱢ ᱵᱤᱱᱛᱤ ᱡᱟᱦᱟᱸ ᱢᱮᱱᱟᱜ ᱟᱠᱟᱫ ᱛᱟᱭᱟ ᱚᱱᱟᱨᱮ ᱩᱱᱤ ᱫᱷᱟᱨᱛᱤ ᱥᱤᱨᱡᱚᱱ ᱨᱮᱭᱟᱜ ᱠᱟᱛᱷᱟ ᱟᱨ ᱢᱟᱹᱱᱢᱤ ᱪᱮᱠᱟᱹᱛᱮᱵᱚᱱ ᱥᱤᱨᱡᱚᱱ ᱟᱠᱟᱱᱟ ᱛᱟᱨᱯᱚᱨᱮ ᱦᱟᱺᱰᱤ ᱪᱮᱠᱟᱹᱛᱮ ᱥᱤᱨᱡᱚᱱ ᱟᱠᱟᱱᱟ ᱱᱤᱭᱟᱹ ᱠᱚ ᱥᱟᱱᱟᱢ ᱠᱟᱛᱷᱟ ᱩᱱᱤ ᱟᱭᱟᱜ ᱡᱚᱢᱥᱤᱢ ᱵᱤᱱᱛᱤ ᱨᱮ ᱚᱞᱟᱠᱟᱫ ᱛᱟᱦᱮᱸᱠᱟᱱᱟ ᱟᱨ ᱚᱱᱟᱛᱮ ᱥᱟᱫᱷᱩ ᱨᱟᱢᱪᱟᱸᱫ ᱢᱩᱨᱢᱩ ᱜᱚᱝᱠᱮ ᱫᱚ ᱟᱹᱰᱤ ᱧᱩᱢᱟᱱᱤᱡ ᱜᱚᱝᱠᱮ ᱠᱟᱱ ᱜᱮᱭᱟᱭ ᱟᱨ ᱟᱹᱰᱤ ᱱᱟᱯᱟᱭ ᱱᱟᱯᱟᱭ ᱚᱱᱚᱬᱦᱮᱸ ᱠᱚᱭ ᱚᱞ ᱠᱟᱫᱟᱭᱮ ᱴᱷᱤᱠ ᱟᱪᱷᱮ